ᱟᱛᱳ ᱟᱥᱲᱟ ᱟᱨ ᱥᱚᱦᱚᱨ ᱨᱮᱭᱟᱜ ᱤᱛᱩᱱ ᱟᱥᱲᱟ ᱵᱟᱵᱚᱫ ᱛᱮ ᱫᱚ ᱱᱚᱣᱟᱜᱤᱧ ᱢᱮᱱᱟ ᱡᱮ ᱡᱚᱠᱷᱚᱱ ᱤᱧ ᱦᱩᱰᱤᱧᱤᱧ ᱛᱟᱦᱮᱸ ᱞᱮᱱᱟ ᱩᱱ ᱥᱚᱢᱚᱭ ᱤᱧ ᱨᱮᱱ ᱟᱭᱳᱼᱵᱟᱵᱟ ᱟᱛᱳ ᱥᱠᱩᱞ ᱡᱮ ᱡᱟᱦᱟᱸ ᱟᱥᱲᱟ ᱠᱚ ᱢᱮᱱᱟ ᱚᱸᱰᱮᱠᱤᱱ ᱮ ᱰᱢᱤᱥᱚᱱ ᱞᱤᱫᱤᱧᱟᱹ ᱮᱹᱞ ᱠᱮᱹ ᱡᱤ ᱨᱮ ᱚᱱᱟ ᱫᱤᱱ ᱜᱚᱱ ᱫᱤᱱ ᱯᱟᱨᱚᱢᱮᱱᱟ ᱤᱧ ᱢᱤᱫ ᱪᱟᱱᱟᱪ ᱨᱤᱧ ᱯᱟᱲᱦᱟᱣᱮᱱᱟ ᱯᱷᱤᱨ ᱚᱱᱠᱟᱼᱚᱱᱠᱟ ᱛᱮᱜᱮ ᱫᱤᱱ ᱯᱟᱨᱚᱢᱮᱱᱟ ᱟᱞᱮ ᱟᱛᱳ ᱠᱷᱚᱱ ᱤᱧ ᱢᱚᱬᱮ ᱪᱟᱱᱟᱪ ᱯᱟᱥ ᱠᱟᱛᱮ ᱮᱴᱟᱜ ᱟᱛᱳ ᱛᱤᱧ ᱥᱮᱱᱮᱱᱟ ᱚᱸᱰᱮ ᱠᱷᱚᱱ ᱯᱷᱟᱥ ᱠᱟᱛᱮᱱ ᱤᱧ ᱱᱚᱣᱟ ᱨᱟᱡᱽᱱᱚᱜᱚᱨ ᱦᱟᱭ ᱥᱠᱩᱞ ᱨᱤᱧ ᱮᱹᱰᱢᱤᱥᱚᱱ ᱦᱟᱛᱟᱣ ᱠᱮᱜᱼᱟ ᱡᱟᱦᱟᱸ ᱫᱚ ᱱᱚᱰᱮ ᱯᱟᱲᱦᱟᱣᱼᱯᱟᱲᱦᱟᱣ ᱛᱮ ᱤᱧ ᱦᱚᱸ ᱥᱚᱦᱚᱨ ᱨᱮᱭᱟᱜ ᱤᱛᱩᱱ ᱟᱥᱲᱟ ᱡᱟᱦᱟᱸ ᱫᱚ ᱥᱟᱹᱨᱟᱹᱭᱠᱮᱞᱞᱟ ᱠᱟᱹᱥᱤ ᱥᱟᱹᱦᱩ ᱠᱚᱞᱮᱡᱽ ᱠᱚ ᱞᱟᱹᱭᱟ ᱚᱸᱰᱮᱧ ᱯᱟᱲᱦᱟᱣᱮᱱᱟ ᱢᱮᱱᱠᱷᱟᱱ ᱚᱸᱰᱮ ᱦᱚᱸ ᱟᱹᱰᱤ ᱪᱮᱨᱦᱟ ᱯᱟᱲᱦᱟᱣ ᱮᱱᱛᱮ ᱤᱧᱤᱧ ᱯᱟᱥ ᱠᱮᱜᱼᱟ ᱢᱮᱱᱠᱷᱟᱱ ᱱᱚᱣᱟ ᱯᱟᱲᱦᱟᱣ ᱫᱚ ᱱᱚᱰᱮ ᱫᱚ ᱵᱟᱝ ᱛᱤᱸᱜᱩᱱᱟ ᱤᱹᱟᱹᱜ ᱟᱥᱟ ᱟᱨ ᱠᱩᱠᱢᱩ ᱫᱚ ᱟᱢᱮᱨᱤᱠᱟ ᱵᱟᱝ ᱫᱚ ᱫᱩᱵᱟᱭ ᱠᱟᱹᱢᱤ ᱧᱟᱢ ᱡᱮ ᱡᱟᱦᱟᱸ ᱤᱹᱟᱹᱜ ᱰᱤᱜᱽᱨᱤ ᱪᱮ ᱤᱟᱹᱜ ᱴᱮᱞᱮᱱᱴ ᱧᱮᱞᱛᱮ ᱤᱧ ᱠᱚ ᱚᱯᱷᱟᱨ ᱠᱚ ᱤᱢᱟᱹᱧ ᱢᱟ ᱡᱮ ᱚᱸᱰᱮ ᱤᱧ ᱠᱟᱹᱢᱤᱧ ᱧᱟᱢ ᱢᱟ ᱱᱚᱰᱮ ᱫᱚ ᱤᱧ ᱢᱤᱫᱴᱤᱡ ᱥᱴᱩᱰᱮᱱᱴ ᱠᱟᱹᱱᱟᱹᱧ ᱡᱟᱦᱟᱸ ᱫᱚ ᱱᱚᱣᱟ ᱦᱚᱸᱢ ᱞᱟᱹᱭ ᱫᱟᱲᱮᱭᱟᱜᱼᱟ ᱡᱮ ᱱᱤᱛᱳᱜ ᱡᱟᱦᱟᱸ ᱤᱧ ᱱᱚᱰᱮᱧ ᱯᱟᱲᱦᱟᱜ ᱠᱟᱱᱟ ᱠᱟᱹᱢᱤ ᱥᱟᱹᱦᱩ ᱨᱮ ᱱᱚᱸᱰᱮ ᱠᱷᱚᱱ ᱯᱟᱲᱦᱟᱣ ᱠᱟᱛᱮ ᱤᱧ ᱢᱤᱫ ᱫᱤᱱ ᱪᱟᱭᱵᱟᱥᱟ ᱴᱟᱴᱟ ᱠᱚᱞᱮᱡᱽ ᱤᱧ ᱥᱮᱱᱚᱜᱼᱟ ᱟᱨ ᱠᱩᱠᱢᱩ ᱫᱚ ᱚᱸᱰᱮ ᱥᱩᱢᱩᱝ ᱫᱚ ᱵᱟᱝ ᱤᱧ ᱨᱟᱺᱪᱤ ᱠᱷᱚᱱ ᱰᱤᱜᱽᱨᱤ ᱦᱟᱛᱟᱣ ᱠᱟᱛᱮ ᱦᱟᱭᱫᱨᱟᱵᱟᱫᱽ ᱞᱮᱠᱟᱱ ᱢᱟᱨᱟᱝ ᱢᱟᱨᱟᱝᱼᱢᱟᱨᱟᱝ ᱥᱚᱦᱚᱨ ᱥᱮ ᱟᱢᱮᱨᱤᱠᱟ ᱥᱮ ᱱᱚᱛᱮᱧ ᱯᱟᱲᱦᱟᱣᱚᱜᱼᱟ ᱡᱟᱦᱟᱸ ᱫᱚ ᱢᱟᱨᱟᱝᱼᱢᱟᱨᱟᱝ ᱰᱟᱠᱴᱚᱨ ᱤᱧᱡᱤᱱᱤᱭᱟᱨᱟᱜ ᱰᱤᱜᱽᱨᱤ ᱦᱟᱛᱟᱣ ᱠᱟᱛᱮ ᱵᱮᱥᱼᱵᱮᱥ ᱱᱩᱠᱨᱤᱼᱪᱟᱹᱠᱨᱤ ᱧᱟᱢ ᱢᱟᱹᱧ ᱡᱮ ᱤᱧᱟᱹᱜ ᱟᱭᱳᱼᱵᱟᱵᱟ ᱦᱟᱸᱜ ᱟᱥᱟ ᱫᱚ ᱵᱟᱝ ᱠᱩᱠᱢᱩ ᱤᱧᱤᱧ ᱯᱩᱨᱟᱹᱣᱟ